ᱮ ᱵᱷᱟᱹᱭ ᱫᱮᱞᱟᱱᱟ ᱦᱟᱸᱰᱮ ᱪᱮᱛᱟᱱ ᱴᱚᱞᱟ ᱨᱮ ᱵᱟᱹᱦᱩ ᱠᱚ ᱟᱹᱜᱩᱭᱮ ᱠᱟᱱᱟ ᱫᱚᱝ ᱠᱚ ᱮᱱᱮᱡ ᱠᱟᱱᱟ ᱪᱟᱞᱟᱜ ᱟᱵᱚᱱ ᱧᱮᱧᱮᱞᱛᱮ ᱟᱹᱰᱤ ᱡᱚᱢᱚᱠ ᱨᱟᱹᱥᱠᱟᱹ ᱜᱮ ᱵᱩᱡᱷᱟᱹᱜ ᱠᱟᱱᱟ ᱤᱧ ᱦᱚᱧ ᱪᱟᱞᱟᱜᱼᱟ ᱤᱧ ᱦᱚᱸ ᱦᱚᱨᱚᱵᱚᱨᱚ ᱛᱟᱹᱜᱤᱧ ᱯᱮ ᱥᱟᱹᱲᱤᱧ ᱵᱟᱸᱫᱮ ᱜᱚᱫᱚᱜᱼᱟ ᱟᱨ ᱤᱧ ᱪᱟᱞᱟᱜ ᱠᱟᱱᱟ ᱦᱚᱜᱼᱚᱸᱭ ᱦᱟᱯᱮ ᱤᱧ ᱟᱭᱳ ᱚᱠᱟ ᱥᱮᱡ ᱨᱮᱪᱚᱭ ᱢᱟᱱᱮ ᱯᱟᱜᱽᱨᱟ ᱛᱮᱧ ᱫᱚᱦᱚ ᱟᱠᱟᱜᱼᱟ ᱚᱠᱟ ᱨᱮᱪᱚᱝ ᱵᱟᱝᱟ ᱱᱚᱜ ᱱᱚᱰᱮ ᱜᱮᱧ ᱧᱟᱢ ᱜᱚ ᱠᱮᱜᱼᱟ ᱦᱚᱸ ᱦᱚᱨᱚᱜ ᱠᱟᱛᱮᱫ ᱫᱮᱞᱟ ᱵᱚᱱ ᱥᱮᱱᱚᱜᱼᱟ ᱟᱹᱰᱤ ᱪᱮᱦᱨᱟ ᱠᱚ ᱮᱱᱮᱡ ᱠᱟᱱᱟ ᱯᱟᱪᱮᱱᱟ ᱵᱟᱹᱦᱩᱭ ᱥᱮᱴᱮᱨ ᱩᱛᱟᱹᱨᱮᱱ ᱫᱚ ᱦᱟᱹᱱᱤ ᱥᱮᱴᱮᱨ ᱩᱛᱟᱹᱨᱱᱟᱭ ᱦᱚᱜᱼᱚᱸᱭ ᱵᱷᱟᱹᱜᱤ ᱫᱮᱞᱟ ᱵᱚ ᱫᱮᱞᱟ ᱵᱚᱱ ᱞᱚᱜᱚᱱ ᱵᱚᱱ ᱥᱮᱱᱚᱜᱼᱟ ᱤᱧᱢᱟ ᱟᱹᱰᱤ ᱨᱟᱹᱥᱠᱟᱹᱧ ᱵᱩᱡᱷᱟᱹᱣᱮᱜᱼᱟ ᱠᱩᱞᱦᱤ ᱠᱚ ᱟᱹᱰᱤ ᱨᱟᱹᱥᱠᱟ ᱵᱩᱡᱷᱟᱹᱜ ᱠᱟᱱᱟ ᱠᱷᱟᱹᱞᱤ ᱛᱩᱢᱫᱟᱜ ᱴᱟᱢᱟᱠ ᱜᱩᱦᱩᱰ ᱜᱩᱦᱩᱰᱚᱜ ᱠᱟᱱᱟ ᱚᱱᱟ ᱨᱮᱜᱮ ᱮᱱᱟᱱ ᱠᱷᱚᱱᱮᱧ ᱢᱮᱛᱟᱢ ᱠᱟᱱᱟ ᱞᱚᱜᱚᱱᱚᱜ ᱢᱮ ᱵᱟᱝ ᱜᱮᱢ ᱞᱚᱜᱚᱱ ᱫᱟᱲᱮᱭᱟᱜ ᱠᱟᱱᱟ ᱚᱱᱮ ᱚᱱᱟ ᱨᱮᱜᱮ ᱛᱚ ᱟᱢᱢᱟ ᱟᱢ ᱜᱮᱢ ᱰᱮᱨᱤᱭᱟ ᱠᱟᱛᱷᱟ ᱫᱚ ᱫᱮᱞᱟ ᱮᱛᱚᱦᱚᱵ ᱠᱷᱚᱱᱮᱢ ᱧᱮᱞᱟ ᱛᱚᱵᱮ ᱛᱚ ᱪᱮᱫᱚᱜᱼᱟ ᱪᱮᱫ ᱞᱮᱠᱟ ᱵᱟᱹᱦᱩ ᱰᱚᱠᱚ ᱫᱟᱨᱟᱢᱮ ᱠᱟᱱᱟ ᱟᱨ ᱪᱮᱫᱠᱟ ᱵᱟᱹᱦᱩ ᱫᱚᱠᱚ ᱥᱮᱴᱮᱨ ᱠᱟᱫᱮᱭᱟ ᱥᱟᱸᱜᱟᱛ ᱠᱚᱲᱟ ᱠᱚ ᱦᱮᱡ ᱠᱟᱱᱟ ᱢᱮᱛᱟᱢ ᱠᱟᱹᱱᱟᱹᱧ ᱧᱮᱞ ᱠᱚᱣᱟ ᱵᱚᱱ ᱟᱨ ᱵᱟᱝ ᱵᱟᱞᱟ ᱠᱚ ᱠᱚ ᱦᱮᱡ ᱟᱠᱟᱱ ᱵᱟᱞᱟ ᱠᱚ ᱦᱚᱸ ᱯᱮ ᱧᱮᱞ ᱠᱚᱣᱟ ᱫᱮᱞᱟᱵᱚᱱ ᱟᱭᱳ ᱠᱚ ᱟᱨ ᱵᱟᱵᱟ ᱠᱚ ᱟᱨ ᱡᱚᱴᱟᱣ ᱠᱩᱲᱤ ᱠᱚ ᱦᱚᱸ ᱡᱚᱛᱚ ᱜᱮᱵᱚᱱ ᱥᱮᱱᱚᱜᱼᱟ ᱦᱳᱭ ᱫᱮᱞᱟ ᱵᱚᱱ ᱪᱟᱞᱟᱜ ᱟᱵᱚᱱ ᱱᱟᱦᱟᱜ ᱱᱚᱜᱼᱚᱸᱭ ᱥᱟᱹᱨᱤ ᱜᱮ ᱟᱹᱰᱤ ᱱᱟᱯᱟᱭ ᱵᱟᱹᱦᱩ ᱠᱩᱲᱤ ᱨᱟᱹᱥᱠᱟᱹ ᱜᱮᱠᱚ ᱟᱹᱜᱩ ᱠᱮᱫᱮᱭᱟ ᱵᱟᱪᱮ ᱦᱚᱜᱼᱚᱸᱭ ᱢᱟᱥᱮ ᱮᱱᱟ ᱚᱠᱚᱭᱱᱟ ᱥᱮᱨᱮᱧᱟᱭ ᱟᱹᱰᱤ ᱱᱟᱠᱚ ᱥᱮᱨᱮᱧ ᱮᱫ ᱫᱚ ᱮ ᱵᱷᱟᱹᱭ ᱤᱧ ᱫᱚᱱᱟ ᱵᱟᱹᱧ ᱜᱟᱱᱟ ᱥᱮᱨᱮᱧ ᱠᱚ ᱦᱚᱸ ᱱᱟ ᱦᱟᱴᱱᱟ ᱥᱮᱨᱮᱧ ᱯᱮᱱᱟ ᱢᱟ ᱮᱱᱟ ᱵᱟᱝᱟ ᱱᱟ ᱵᱟᱹᱧ ᱜᱟᱱᱮᱜᱼᱟ ᱱᱟ ᱚᱱᱮ ᱚᱱᱟ ᱨᱮᱜᱮ ᱛᱚ ᱥᱟᱸᱜᱟᱛᱟᱭᱟ ᱵᱟᱝ ᱥᱮᱨᱮᱧ ᱞᱮᱠᱷᱟᱱ ᱢᱚᱡᱟ ᱜᱮ ᱵᱟᱝ ᱵᱩᱡᱷᱟᱹᱜᱼᱟ ᱢᱟ ᱵᱟᱞᱟᱭᱟ ᱠᱚ ᱨᱮ ᱦᱚᱸ ᱥᱮᱨᱮᱧ ᱯᱮ ᱵᱟᱞᱟᱭᱟ ᱦᱚᱸ ᱵᱟᱢ ᱥᱮᱨᱮᱧ ᱞᱮᱠᱷᱟᱱ ᱢᱚᱡᱟ ᱜᱮ ᱵᱟᱭ ᱵᱩᱡᱷᱟᱹᱜᱼᱟ ᱮᱱᱠᱷᱟᱱ ᱪᱮᱫ ᱨᱮᱭᱟᱜ ᱨᱟᱹᱥᱠᱟᱹ ᱟᱵᱚ ᱫᱚ ᱵᱟᱯᱞᱟ ᱛᱟᱵᱚᱱ ᱚᱱᱟ ᱨᱮᱜᱮ ᱛᱚ ᱟᱹᱛᱷᱟᱹᱲᱤ ᱫᱚ ᱵᱟᱵᱚᱱ ᱥᱮᱨᱮᱧᱟ ᱵᱷᱟᱸᱰᱟᱱ ᱨᱮᱫᱚ ᱵᱷᱟᱸᱰᱟᱱ ᱞᱮᱠᱟ ᱜᱮ ᱵᱟᱯᱞᱟ ᱨᱮᱫᱚ ᱵᱟᱯᱞᱟ ᱞᱮᱠᱟ ᱜᱮ ᱵᱟᱞᱯᱟ ᱨᱮ ᱡᱚᱠᱷᱚᱱ ᱵᱟᱢ ᱨᱟᱹᱥᱠᱟᱹᱜ ᱠᱷᱟᱱ ᱛᱤᱥᱮᱢ ᱨᱟᱹᱥᱠᱟᱹᱜᱼᱟ ᱚᱱᱮ ᱚᱱᱟ ᱨᱮᱜᱮ ᱛᱚ ᱟᱯᱮ ᱢᱟᱯᱮ ᱯᱟᱹᱪᱷᱞᱟᱹ ᱵᱟᱲᱟᱭ ᱫᱚ ᱫᱮᱞᱟ ᱵᱚᱱ ᱟᱹᱭᱩᱨ ᱢᱮᱥᱮ ᱫᱮᱞᱟ ᱵᱚᱱ ᱟᱢᱢᱟ ᱵᱟᱢ ᱟᱹᱭᱩᱨ ᱩᱛᱟᱹᱨᱮᱫ ᱫᱚ ᱟᱹᱭᱩᱨ ᱢᱮᱥᱮ ᱞᱟᱡᱟᱜ ᱠᱟᱱᱟᱹᱧ ᱞᱟᱡᱟᱣ ᱞᱮᱱᱠᱷᱟᱱ ᱫᱚ ᱵᱟᱭ ᱜᱟᱱᱚᱜᱼᱟ ᱟᱵᱚᱣᱟᱜ ᱥᱟᱢᱟᱡᱽ ᱨᱮᱫᱚ ᱱᱚᱝᱠᱟ ᱜᱮ ᱮᱱᱮᱡ ᱟᱱᱵᱚᱱ ᱥᱮᱨᱮᱧ ᱟᱵᱚᱱ ᱨᱟᱹᱥᱠᱟ ᱨᱮᱵᱚᱱ ᱛᱟᱦᱮᱱᱟ ᱵᱟᱹᱦᱩ ᱯᱟᱦᱴᱟ ᱨᱮᱱ ᱠᱚ ᱦᱮᱡ ᱟᱠᱟᱱᱟ ᱵᱟᱝᱠᱷᱟᱱ ᱵᱟᱠᱚ ᱢᱮᱱᱟ ᱮᱱᱟ ᱱᱚᱣᱟ ᱟᱛᱳ ᱫᱚ ᱰᱷᱮᱹᱨ ᱜᱮᱠᱚ ᱜᱟᱹᱲᱭᱟᱹ ᱜᱮᱭᱟ ᱵᱟᱝ ᱟᱜ ᱠᱟᱱᱟ ᱠᱚ ᱰᱷᱮᱹᱨ ᱜᱮᱠᱚ ᱥᱮᱭᱟᱱ ᱜᱮᱭᱟ ᱩᱱᱟᱹᱜ ᱥᱟᱸᱜᱮ ᱠᱩᱲᱤ ᱠᱚ ᱟᱨ ᱵᱟᱝ ᱵᱩᱲᱦᱤ ᱠᱚ ᱟᱨ ᱵᱟᱝ ᱦᱟᱲᱟᱢ ᱠᱚ ᱪᱤᱞᱤ ᱦᱚᱸ ᱵᱟᱠᱚ ᱥᱮᱨᱮᱧ ᱵᱤᱰᱟᱹᱭᱮᱜᱼᱟ ᱟᱨ ᱵᱟᱠᱷᱟᱱ ᱵᱟᱠᱚ ᱮᱱᱮᱡ ᱵᱤᱰᱟᱹᱣᱮᱜᱼᱟ